ᱤᱧᱟᱹᱜ ᱟᱹᱛᱩ ᱨᱮᱫᱚ ᱟᱹᱰᱤ ᱟᱭᱢᱟ ᱪᱟᱹᱥᱤᱵᱟᱹᱥᱤ ᱦᱚᱲᱜᱮ ᱢᱮᱱᱟᱜ ᱞᱮᱭᱟ ᱟᱞᱮᱭᱟᱜ ᱟᱹᱛᱩ ᱨᱮᱫᱚ ᱢᱤᱫ ᱫᱷᱟᱣ ᱜᱮ ᱪᱟᱥ ᱦᱩᱭᱩᱜᱼᱟ ᱟᱨ ᱟᱹᱰᱤ ᱟᱭᱢᱟ ᱠᱤᱥᱟᱹᱲ ᱦᱚᱲ ᱦᱚᱸ ᱢᱮᱱᱟᱜ ᱠᱚᱣᱟ ᱩᱱᱠᱩᱣᱟᱜ ᱡᱟᱭᱻ ᱡᱚᱢᱤ ᱡᱟᱭᱜᱟ ᱫᱚ ᱟᱹᱰᱤ ᱟᱭᱢᱟᱜᱮ ᱢᱮᱱᱟᱜ ᱛᱟᱠᱚᱣᱟ ᱟᱹᱰᱤ ᱩᱥᱛᱟᱹᱨ ᱠᱟᱛᱮᱫ ᱠᱚ ᱪᱟᱥᱼᱟ ᱦᱩᱲᱩ ᱠᱚ ᱚᱱᱟ ᱦᱩᱲᱩ ᱠᱚ ᱪᱟᱥ ᱠᱟᱛᱮᱫ ᱠᱚ ᱟᱠᱷᱨᱤᱧᱟ ᱟᱠᱷᱨᱤᱧ ᱠᱟᱛᱮᱫ ᱟᱨᱚ ᱢᱤᱫ ᱥᱤᱡᱮᱱ ᱨᱮ ᱛᱩᱲᱤ ᱠᱚᱠᱚ ᱪᱟᱥᱼᱟ ᱚᱱᱟ ᱪᱟᱥ ᱨᱟᱠᱟᱵ ᱦᱩᱭ ᱠᱟᱛᱮᱫ ᱚᱱᱟ ᱦᱚᱸᱠᱚ ᱟᱠᱷᱨᱤᱧᱟ ᱟᱨᱚ ᱠᱷᱚᱥᱞᱟ ᱠᱚᱦᱚᱸ ᱠᱚ ᱪᱟᱥᱼᱟ ᱠᱷᱚᱥᱞᱟ ᱠᱚ ᱪᱟᱥ ᱠᱟᱛᱮᱫ ᱚᱱᱟ ᱦᱚᱸᱠᱚ ᱨᱟᱠᱟᱵᱟ ᱨᱟᱠᱟᱵ ᱠᱟᱛᱮᱫ ᱚᱱᱟ ᱠᱷᱚᱥᱞᱟ ᱦᱚᱸ ᱟᱹᱰᱤ ᱟᱭᱢᱟ ᱠᱚ ᱟᱠᱷᱨᱤᱧᱟ ᱤᱧᱟᱹᱜ ᱟᱹᱛᱩ ᱨᱮᱫᱚ ᱟᱹᱰᱤ ᱟᱭᱢᱟ ᱵᱷᱩᱥᱤᱢᱟᱞ ᱫᱚᱠᱟᱱ ᱢᱮᱱᱟᱜᱼᱟ ᱚᱱᱟ ᱵᱷᱩᱥᱤᱢᱟᱞ ᱫᱚᱠᱟᱱ ᱠᱚᱨᱮᱫ ᱫᱚ ᱟᱹᱰᱤ ᱟᱭᱢᱟ ᱠᱤᱪᱷᱩ ᱜᱮᱠᱚ ᱟᱠᱷᱨᱤᱧᱟ ᱡᱟᱦᱟᱸ ᱠᱚᱫᱚ ᱦᱩᱭᱩᱜ ᱠᱟᱱᱟ ᱪᱤᱱᱤ ᱪᱟ ᱵᱩᱞᱩᱝ ᱥᱩᱱᱩᱢ ᱪᱟᱣᱞᱮ ᱵᱤᱥᱠᱩᱴ ᱯᱮᱠᱮᱴ ᱠᱚ ᱟᱹᱰᱤ ᱟᱭᱢᱟ ᱟᱸᱴᱟ ᱠᱚᱠᱚ ᱟᱠᱷᱨᱤᱧᱟ ᱟᱹᱰᱤ ᱟᱭᱢᱟ ᱡᱤᱱᱤᱥ ᱠᱚᱠᱚ ᱟᱠᱷᱨᱤᱧᱟ ᱟᱨ ᱦᱩᱭᱩᱜ ᱠᱟᱱᱟ ᱤᱧᱟᱹᱜ ᱟᱹᱛᱩ ᱨᱮᱫᱚ ᱜᱮᱸᱫᱟᱜ ᱫᱚᱠᱟᱱ ᱦᱚᱸ ᱢᱮᱱᱟᱜᱼᱟ ᱚᱱᱟ ᱜᱮᱸᱫᱟᱜ ᱫᱚᱠᱟᱱᱨᱮ ᱯᱚᱨᱚᱵᱽ ᱯᱟᱹᱞᱤᱨᱮ ᱟᱹᱰᱤ ᱟᱭᱢᱟ ᱦᱚᱲ ᱦᱟᱛᱟᱣ ᱠᱚ ᱦᱤᱡᱩᱜ ᱜᱮᱭᱟ ᱤᱧᱦᱚᱸ ᱚᱱᱟ ᱫᱚᱠᱟᱱ ᱨᱮᱜᱤᱧ ᱠᱤᱨᱤᱧᱟ ᱜᱮᱸᱫᱟᱜ ᱫᱚᱠᱟᱱ ᱨᱮ ᱟᱨ ᱤᱧᱟᱹᱜ ᱟᱹᱛᱩ ᱨᱮᱫᱚ ᱪᱟ ᱫᱚᱠᱟᱱ ᱦᱚᱸ ᱢᱮᱱᱟᱜᱼᱟ ᱪᱟ ᱫᱚᱠᱟᱱᱨᱮ ᱪᱟ ᱵᱤᱥᱠᱩᱴ ᱠᱚᱠᱚ ᱟᱠᱷᱨᱤᱧᱟ ᱪᱚᱯ ᱵᱮᱜᱽᱱᱤ ᱠᱷᱮᱡᱟ ᱥᱮᱣ ᱵᱳᱸᱫᱟ ᱟᱭᱢᱟ ᱟᱹᱰᱤ ᱠᱤᱪᱷᱩ ᱡᱤᱱᱤᱥ ᱜᱮᱠᱚ ᱟᱠᱷᱨᱤᱧᱟ ᱤᱧᱟᱹᱜ ᱟᱹᱛᱩ ᱨᱮᱫᱚ ᱱᱚᱣᱟ ᱠᱚᱜᱮ ᱢᱮᱱᱟᱜᱼᱟ